ᱤᱧᱟᱹᱜ ᱧᱩᱛᱩᱢ ᱫᱚ ᱦᱩᱭᱩᱜ ᱠᱟᱱᱟ ᱥᱚᱢᱟᱭ ᱥᱚᱨᱮᱱ ᱤᱧ ᱫᱚ ᱯᱷᱩᱴᱵᱚᱞ ᱠᱷᱮᱞᱳᱸᱰ ᱟᱹᱰᱤᱧ ᱠᱩᱥᱤᱭᱟᱜᱼᱟᱹᱧ ᱡᱟᱦᱟᱸᱨᱮᱜᱮ ᱦᱩᱭᱩᱜᱼᱟ ᱡᱩᱫᱤᱧ ᱟᱸᱡᱚᱢᱟᱹᱧ ᱯᱟᱢᱯᱞᱮᱹᱴ ᱠᱩᱧ ᱧᱟᱢᱟᱹᱧ ᱛᱚ ᱫᱚᱢᱮᱧ ᱨᱟᱹᱥᱠᱟᱹᱜᱼᱟᱹᱧ ᱫᱚᱢᱮᱧ ᱠᱩᱥᱤᱭᱟᱜᱼᱟᱹᱧ ᱮᱠᱫᱚᱢ ᱥᱮᱱᱚᱜ ᱜᱮ ᱥᱟᱱᱟᱧᱟ ᱟᱨ ᱥᱮᱱᱚᱜ ᱜᱤᱭᱟᱹᱧ ᱚᱱᱟ ᱪᱤᱠᱟᱹ ᱟᱞᱮ ᱱᱤᱭᱟᱹ ᱟᱹᱛᱩ ᱥᱩᱨ ᱠᱚᱨᱮ ᱡᱩᱫᱤ ᱦᱩᱭᱩᱜ ᱠᱷᱟᱱ ᱟᱹᱰᱤ ᱠᱩᱥᱤ ᱛᱮ ᱯᱩᱨᱟᱹ ᱡᱟᱦᱟᱸᱛᱤᱱᱟᱹᱜ ᱜᱟᱛᱮ ᱠᱚᱲᱟ ᱠᱚ ᱛᱟᱦᱮᱱᱟ ᱟᱹᱛᱩ ᱨᱮ ᱡᱚᱛᱚ ᱦᱚᱲ ᱜᱤᱧ ᱢᱮᱛᱟ ᱠᱚᱣᱟ ᱪᱚᱞᱚᱵᱚᱱ ᱥᱮᱱᱚᱜᱼᱟ ᱢᱮᱱᱛᱮ ᱯᱷᱩᱴᱵᱚᱞ ᱠᱷᱮᱹᱞ ᱧᱮᱞ ᱟᱫᱚ ᱡᱚᱛᱚ ᱦᱚᱲ ᱛᱮᱜᱮ ᱞᱮ ᱥᱮᱱᱚᱜᱼᱟ ᱟᱨ ᱧᱮᱞᱟᱞᱮ ᱱᱤᱭᱟᱹ ᱥᱩᱨ ᱠᱚᱨᱮ ᱫᱚ ᱡᱟᱦᱟᱸ ᱨᱮᱜᱮ ᱡᱟᱦᱟᱸ ᱨᱮᱜᱮ ᱦᱩᱭᱩᱜᱼᱟ ᱚᱸᱰᱮ ᱜᱮ ᱮᱠᱫᱚᱢ ᱞᱮ ᱥᱮᱴᱮᱨᱚᱜ ᱜᱮᱭᱟ ᱢᱟᱱᱮ ᱫᱚᱢᱮ ᱤᱱᱴᱟᱨᱮᱥᱴ ᱫᱚᱢᱮ ᱠᱩᱥᱤ ᱟᱨ ᱟᱹᱭᱩᱵᱽ ᱵᱮᱲᱟ ᱦᱚᱸ ᱫᱚᱢᱮ ᱜᱮᱞᱮ ᱠᱷᱮᱞᱟ ᱫᱤᱱ ᱜᱮᱞᱮ ᱠᱷᱮᱹᱞᱟ ᱵᱚᱞ ᱜᱮ ᱟᱨ ᱵᱚᱞ ᱵᱟᱝ ᱠᱷᱮᱹᱞ ᱞᱮᱠᱷᱟᱱ ᱫᱚ ᱮᱠᱫᱚᱢ ᱢᱚᱱᱮ ᱨᱮ ᱵᱮᱥ ᱜᱮ ᱵᱟᱭ ᱵᱩᱡᱷᱟᱹᱜᱼᱟ ᱚᱱᱟ ᱪᱤᱠᱟᱹ ᱟᱨ ᱥᱩᱨ ᱠᱚᱨᱮ ᱡᱩᱫᱤ ᱦᱩᱭᱩᱜ ᱠᱷᱟᱱ ᱞᱮ ᱥᱮᱴᱮᱨᱚᱜ ᱜᱮᱭᱟ ᱮᱸᱰᱮ ᱞᱮ ᱮᱴᱮᱱ ᱜᱮᱭᱟ ᱟᱨ ᱡᱷᱟᱹᱞ ᱠᱚᱨᱮ ᱦᱚᱸ ᱡᱩᱫᱤ ᱞᱮ ᱴᱷᱤᱠᱟᱹᱭᱟ ᱠᱤ ᱵᱟᱝᱟ ᱱᱚᱸᱰᱮ ᱛᱮᱦᱮᱧ ᱵᱮᱥ ᱫᱷᱟᱨᱟᱱᱟᱜ ᱠᱷᱮᱹᱞ ᱦᱩᱭᱩᱜ ᱞᱟᱹᱜᱤᱫᱼᱟ ᱱᱟᱦᱟᱸᱜ ᱮᱱᱠᱷᱟᱱ ᱤᱱᱟᱹ ᱠᱚᱨᱮ ᱦᱚᱸᱞᱮ ᱥᱮᱴᱮᱨᱚᱜ ᱜᱮᱭᱟ ᱟᱨ ᱡᱮᱢᱚᱱ ᱱᱮᱥᱱᱮᱞ ᱤᱱᱴᱟᱨᱱᱮᱥᱱᱮᱞ ᱠᱷᱮᱹᱞ ᱤᱱᱟᱹ ᱦᱚᱸ ᱫᱚᱢᱮ ᱞᱮ ᱠᱩᱥᱤᱭᱟᱜᱼᱟ ᱫᱚᱢᱮ ᱧᱮᱞ ᱥᱟᱱᱟᱣᱟ ᱟᱫᱚ ᱩᱱᱟᱹᱜ ᱡᱷᱟᱹᱞ ᱢᱟᱛᱚ ᱥᱮᱱ ᱵᱟᱞᱮ ᱫᱟᱲᱮᱭᱟᱜᱼᱟ ᱟᱫᱚ ᱤᱱᱟᱹ ᱠᱚᱫᱚ ᱢᱳᱵᱟᱭᱤᱞ ᱨᱮ ᱵᱟᱝᱠᱷᱟᱱ ᱴᱤᱵᱷᱤ ᱨᱮ ᱫᱩᱲᱩᱵᱽ ᱠᱟᱛᱮᱫ ᱜᱮᱞᱮ ᱧᱮᱞᱟ ᱟᱫᱚ ᱯᱷᱩᱴᱵᱚᱞ ᱠᱷᱮᱹᱞ ᱫᱚ ᱫᱚᱢᱮ ᱜᱮᱞᱮ ᱠᱩᱥᱤᱭᱟᱜᱼᱟ ᱫᱚᱢᱮ ᱜᱮ ᱟᱨ ᱚᱱᱟ ᱵᱟᱝᱠᱷᱟᱱ ᱢᱟᱱᱮ ᱵᱟᱝ ᱠᱷᱮᱹᱞ ᱞᱮᱠᱷᱟᱱ ᱫᱚ ᱮᱠᱫᱚᱢ ᱢᱚᱱᱮ ᱨᱮ ᱵᱮᱥ ᱜᱮ ᱵᱟᱭ ᱵᱩᱡᱷᱟᱹᱜᱼᱟ ᱠᱟᱺᱡ ᱦᱚᱸᱜᱮ ᱵᱟᱝ ᱫᱚᱢᱮ ᱟᱹᱲᱤᱥ ᱜᱮ ᱵᱩᱡᱷᱟᱹᱜᱼᱟ ᱡᱟᱦᱟᱸᱛᱤᱱᱟᱹᱜ ᱡᱟᱦᱟᱸ ᱠᱟᱹᱢᱤ ᱠᱟᱛᱮᱫ ᱦᱳᱞᱳ ᱞᱟᱸᱜᱟ ᱠᱟᱛᱮᱫ ᱦᱳᱞᱳ ᱢᱟᱱᱮ ᱢᱤᱫ ᱫᱷᱟᱹᱣ ᱛᱚ ᱫᱤᱱ ᱨᱮ ᱢᱤᱫ ᱵᱮᱲᱟ ᱫᱚ ᱯᱷᱩᱴᱵᱚᱞ ᱫᱚ ᱠᱷᱮᱹᱞ ᱦᱩᱭᱩᱜ ᱜᱮᱭᱟ ᱵᱟᱝᱠᱷᱟᱱ ᱮᱠᱫᱚᱢ ᱢᱚᱱᱮ ᱨᱮ ᱠᱟᱺᱡ ᱦᱚᱸᱜᱮ ᱵᱮᱥ ᱜᱮ ᱵᱟᱭ ᱵᱩᱡᱷᱟᱹᱜᱼᱟ ᱚᱱᱟᱜᱮ ᱯᱷᱩᱴᱵᱚᱞ ᱫᱚ ᱫᱚᱢᱮ ᱜᱤᱧ ᱠᱩᱥᱤᱭᱟᱜᱼᱟ ᱫᱚᱢᱮ ᱢᱟᱱᱮ ᱟᱹᱰᱤ ᱡᱳᱨ ᱜᱮ ᱵᱚᱨᱚᱝ ᱢᱤᱫ ᱵᱮᱲᱟ ᱫᱟᱠᱟ ᱵᱚᱨᱚᱝ ᱵᱟᱹᱧ ᱡᱚᱢ ᱜᱚᱫᱟ ᱛᱟᱹᱣ ᱞᱤᱠᱤᱱ ᱯᱷᱩᱴᱵᱚᱞ ᱫᱩᱧ ᱠᱷᱮᱹᱞ ᱜᱤᱭᱟᱹᱧ ᱚᱱᱟ ᱪᱤᱠᱟᱹ ᱤᱧᱦᱚᱸ ᱡᱩᱛᱟᱹ ᱠᱩᱧ ᱠᱤᱨᱤᱧ ᱟᱠᱟᱱᱟ ᱯᱷᱩᱴᱵᱚᱞ ᱠᱷᱮᱹᱞ ᱞᱟᱹᱜᱤᱫ ᱜᱮ ᱟᱫᱚ ᱫᱤᱱ ᱜᱮᱧ ᱯᱨᱮᱠᱴᱤᱥᱟᱹᱧ ᱫᱤᱱ ᱜᱤᱧ ᱠᱷᱮᱞᱟᱹᱧ ᱯᱩᱨᱟᱹ